ᱡᱳᱜᱟ ᱤᱧ ᱞᱟᱹᱜᱤᱫ ᱫᱚ ᱡᱳᱜᱟ ᱟᱥᱟᱱ ᱛᱟᱦᱮᱸ ᱞᱮᱱᱟ ᱯᱟᱴ ᱜᱟᱸᱰᱳ ᱠᱟᱛᱮᱫ ᱜᱤᱛᱤᱡ ᱠᱟᱛᱮᱫ ᱛᱟᱵᱮᱨ ᱠᱟᱛᱮᱫ ᱢᱮᱫᱟᱜ ᱦᱚᱧ ᱡᱳᱜᱟ ᱞᱮᱜᱼᱟ ᱵᱚᱦᱚᱜ ᱞᱟᱹᱜᱤᱫ ᱛᱤ ᱞᱟᱹᱜᱤᱫ ᱡᱟᱸᱜᱟ ᱞᱟᱹᱜᱤᱫ ᱦᱚᱧ ᱡᱳᱜᱟ ᱞᱮᱜᱼᱟ ᱱᱚᱣᱟ ᱡᱳᱜᱟᱛᱮ ᱟᱹᱰᱤᱜᱮ ᱵᱮᱥᱤᱧ ᱵᱩᱡᱷᱟᱹᱣ ᱠᱮᱭᱟ ᱟᱨ ᱦᱚᱲᱢᱚ ᱠᱚᱦᱚᱸ ᱯᱷᱩᱨᱛᱤᱜᱤᱧ ᱵᱩᱡᱷᱟᱹᱣ ᱠᱮᱜᱼᱟ ᱚᱱᱟ ᱪᱤᱠᱟᱹ ᱱᱚᱣᱟ ᱡᱳᱜᱟᱜᱮ ᱤᱧᱦᱚᱸ ᱤᱧᱨᱮᱱ ᱡᱚᱴᱟᱣ ᱠᱚ ᱞᱟᱹᱭᱟᱠᱚ ᱠᱟᱱᱟ ᱠᱤ ᱱᱚᱣᱟ ᱯᱮ ᱡᱚᱜᱟᱭᱟ ᱠᱷᱟᱡ ᱫᱚ ᱟᱯᱮ ᱞᱟᱹᱜᱤᱫ ᱛᱤ ᱠᱚ ᱡᱟᱸᱜᱟ ᱠᱚ ᱵᱚᱦᱚᱜ ᱠᱚ ᱢᱮᱸᱫ ᱠᱚ ᱯᱩᱨᱟᱹ ᱦᱚᱲᱢᱚ ᱞᱟᱹᱜᱤᱫᱼᱜᱮ ᱟᱹᱰᱤ ᱵᱮᱥᱟ ᱚᱱᱟ ᱪᱤᱠᱟᱹ ᱡᱳᱜᱟ ᱫᱚ ᱫᱚᱨᱠᱟᱨ ᱜᱮᱭᱟ ᱟᱨ ᱱᱚᱣᱟ ᱡᱳᱜᱟ ᱛᱮᱜᱮ ᱦᱚᱲᱢᱚ ᱮᱠᱫᱚᱢ ᱯᱷᱩᱨᱛᱤ ᱫᱷᱟᱨᱟ ᱵᱩᱡᱷᱟᱹᱜᱼᱟ